ᱪᱟᱞᱟᱣ ᱞᱟ ᱜᱤᱫ ᱤᱧ ᱡᱟᱦᱟᱸ ᱮᱴᱟᱜ ᱥᱟᱶᱟᱨᱟᱱ ᱡᱤᱭᱚᱱ ᱦᱚᱨᱟ ᱫᱚ ᱵᱟᱹᱧ ᱯᱟᱸᱡᱟᱭᱟ ᱪᱮᱫᱟᱜ ᱥᱮ ᱫᱚ ᱟ ᱰᱤᱧ ᱠᱩᱥᱤᱭᱟᱜᱼᱟ ᱪᱟᱞᱟᱣ ᱫᱚ ᱫᱚ ᱟ ᱰᱤ ᱨᱟᱹᱥᱠᱟᱹ ᱵᱩᱡᱷᱟᱹᱜᱼᱟ ᱟ ᱰᱤ ᱨᱟᱹᱥᱠᱟᱹ ᱨᱚᱢᱚᱡᱽ ᱟᱹᱭᱠᱟᱹᱜᱼᱟ ᱚᱱᱟ ᱪᱮᱛᱟᱱᱛᱮ ᱯᱟᱭᱨᱟ ᱵᱟᱲᱟᱭ ᱪᱷᱚᱞᱠᱟᱣ ᱵᱟᱲᱟ ᱚᱱᱟ ᱠᱚ ᱪᱮᱛᱟᱱᱨᱮ ᱟ ᱰᱤ ᱪᱮᱨᱦᱟ ᱫᱟᱜ ᱪᱮᱛᱟᱱ ᱪᱮᱛᱟᱱᱛᱮ ᱪᱷᱚᱞᱠᱟᱣ ᱤᱫᱤᱜᱼᱟ ᱟᱨ ᱟ ᱰᱤ ᱨᱟᱹᱥᱠᱟᱹᱜᱮ ᱵᱩᱡᱷᱟᱹᱜᱼᱟ ᱫᱟᱜ ᱪᱮᱛᱟᱱ ᱪᱮᱛᱟᱱ ᱪᱷᱚᱞᱠᱟᱣ ᱵᱟᱲᱟᱛᱮ ᱛᱤᱸᱜᱩ ᱠᱟᱛᱮᱢ ᱪᱷᱚᱞᱠᱟᱣ ᱫᱟᱲᱮᱭᱟᱜᱼᱟ ᱟᱨ ᱠᱟᱴᱤᱡ ᱤᱸᱜᱩᱜ ᱟᱛᱮᱢ ᱪᱷᱚᱞᱠᱟᱣ ᱫᱟᱲᱮᱭᱟᱜ ᱟᱢ ᱟᱨ ᱜᱚᱴᱟᱢ ᱪᱟᱞᱟᱣ ᱫᱟᱲᱮᱭᱟᱜᱼᱟ ᱚᱱᱠᱟ ᱫᱟᱜ ᱫᱟᱜ ᱪᱮᱛᱟᱱᱼᱪᱮᱛᱟᱱᱛᱮ ᱟᱹᱰᱤ ᱡᱷᱟᱹᱞ ᱡᱷᱟᱹᱞᱮᱢ ᱜᱚᱴᱟᱢ ᱫᱟᱬᱟ ᱫᱟᱲᱮᱭᱟᱜᱼᱟ ᱟᱦᱟᱨ ᱠᱚᱨᱮ ᱜᱟᱰᱟ ᱠᱚᱨᱮ ᱟᱨ ᱟᱫᱷᱚᱢ ᱠᱚᱫᱚ ᱫᱚᱨᱭᱟ ᱠᱚᱨᱮ ᱦᱚᱸᱠᱚ ᱤᱭᱟᱹᱜᱼᱟ ᱪᱷᱚᱞᱠᱟᱜ ᱟᱠᱚ ᱫᱚᱨᱭᱟ ᱪᱟᱞᱟᱣ ᱠᱟᱛᱮ ᱢᱟᱨᱟᱝᱼᱢᱟᱨᱟᱝ ᱰᱷᱮᱣ ᱠᱚᱨᱮ ᱦᱚᱸ ᱵᱟᱠᱚ ᱤᱭᱟᱹᱜᱼᱟ ᱢᱤᱜ ᱡᱟᱦᱟᱸᱭᱟᱜ ᱰᱷᱮᱨ ᱛᱟᱦᱮᱱ ᱛᱟᱭᱟ ᱩᱱᱤ ᱫᱚ ᱚᱱᱠᱟᱜᱮ ᱜᱚᱴᱟᱭ ᱤᱭᱟᱹ ᱫᱟᱲᱮᱭᱟᱜᱼᱟ ᱜᱚᱴᱟᱭ ᱫᱟᱲᱮᱭᱟᱜᱼᱟᱭ ᱡᱟᱦᱟᱸ ᱛᱤᱱᱟᱹᱜ ᱤᱭᱟᱹ ᱨᱮᱦᱚᱸ ᱛᱩᱯᱷᱟᱱ ᱠᱚ ᱦᱤᱡᱩᱜᱼᱟ ᱥᱩᱱᱟᱢ ᱠᱚ ᱦᱤᱡᱩᱜ ᱨᱮᱦᱚᱸ ᱟᱫᱚ ᱚᱱᱟᱛᱮ ᱤᱧᱫᱚ ᱩᱱᱟᱹᱜ ᱵᱟᱹᱧ ᱵᱟᱹᱧ ᱤᱭᱟᱹ ᱟᱠᱟᱱᱟ ᱵᱟᱹᱧ ᱤᱭᱟᱹ ᱟᱠᱟᱱᱟ ᱵᱟᱹᱧ ᱢᱟᱨᱮᱭ ᱟᱠᱟᱱᱟ ᱤᱧᱫᱚ ᱚᱱᱟᱛᱮ ᱟᱲᱮᱼᱟᱲᱮ ᱠᱚᱨᱮᱜᱮ ᱜᱟᱛᱮ ᱠᱚ ᱥᱟᱶ ᱩᱢᱚᱜ ᱜᱷᱟᱴ ᱠᱚᱨᱮ ᱵᱟᱲᱟᱭᱟᱞᱮ ᱚᱱᱟᱜᱮ ᱟᱞᱮ ᱨᱟᱹᱥᱠᱟᱹᱞᱮ ᱨᱟᱹᱥᱠᱟᱹ ᱨᱚᱢᱚᱡᱟᱞᱮ ᱜᱟᱛᱮ ᱠᱚ ᱥᱟᱶ ᱡᱚᱛᱚ ᱦᱚᱲᱜᱮ ᱟᱞᱮ ᱫᱚ ᱤᱭᱟᱹ ᱫᱚᱨᱭᱟ ᱠᱚᱨᱮ ᱥᱮ ᱜᱟᱰᱟ ᱠᱚᱨᱮ ᱫᱚ ᱵᱟᱞᱮ ᱪᱟᱞᱟᱣ ᱟᱠᱟᱱᱟ ᱵᱟᱞᱮ ᱤᱫᱤᱭᱟ ᱟᱨ ᱩᱢᱩᱜ ᱡᱚᱦᱚᱜ ᱜᱮ ᱠᱤᱪᱷᱩ ᱜᱷᱟᱲᱤᱡ ᱞᱮ ᱟᱞᱮ ᱠᱚᱞᱮ ᱪᱟᱞᱟᱣᱟᱞᱮ ᱚᱱᱟᱛᱮ ᱟᱹᱰᱤ ᱠᱩᱥᱤᱞᱮ ᱵᱩᱡᱷᱟᱹᱣᱟ ᱟᱨ ᱠᱷᱚᱱ ᱤᱭᱟᱹᱫᱚ ᱮᱴᱟᱜ ᱦᱚᱨᱟ ᱫᱚ ᱵᱟᱹᱧ ᱯᱟᱸᱡᱟᱣ ᱟᱠᱟᱫᱼᱟ ᱜᱮᱧ ᱠᱩᱥᱤᱭᱟᱜᱼᱟ ᱤᱧᱫᱚ